ᱡᱷᱟᱲᱠᱷᱚᱸᱰ ᱨᱮᱱ ᱯᱟᱹᱴᱷᱩᱣᱟᱹ ᱜᱤᱫᱽᱨᱟᱹ ᱫᱚ ᱱᱚᱰᱮ ᱟᱹᱰᱤ ᱞᱮᱱᱠᱟᱱ ᱟᱭᱢᱟ ᱟᱹᱰᱤ ᱞᱮᱠᱟᱱ ᱟᱱᱟᱴ ᱟᱹᱰᱤ ᱞᱮᱠᱟᱱ ᱪᱮᱞᱮᱧᱡᱽ ᱠᱚ ᱥᱟᱢᱟᱝ ᱧᱟᱢᱮᱫᱟ ᱪᱮᱫ ᱞᱮᱠᱟ ᱨᱮ ᱱᱚᱰᱮ ᱜᱤᱫᱽᱨᱟᱹ ᱠᱚ ᱠᱷᱚᱨᱚᱪ ᱨᱮᱭᱟᱜ ᱚᱵᱷᱟᱵᱽ ᱢᱮᱱᱟᱜᱼᱟ ᱡᱚᱢᱼᱧᱩ ᱨᱮᱭᱟᱜ ᱚᱵᱷᱟᱵᱽ ᱦᱚᱸ ᱢᱮᱱᱟᱜᱼᱟ ᱟᱨ ᱱᱚᱰᱮ ᱚᱠᱚᱭ ᱚᱠᱟ ᱞᱮᱠᱟᱭ ᱛᱟᱦᱮᱱ ᱠᱟᱱᱟ ᱵᱟᱭ ᱛᱟᱦᱮᱱ ᱠᱟᱱᱟ ᱛᱟᱦᱮᱸ ᱨᱮᱭᱟᱜ ᱵᱟᱛᱟ ᱵᱚᱨᱚᱱ ᱱᱚᱰᱮᱱᱟᱜ ᱡᱚᱞᱵᱟᱭᱩ ᱚᱱᱟ ᱥᱟᱶᱛᱮ ᱜᱤᱫᱽᱨᱟᱹ ᱡᱟᱦᱟᱸ ᱚᱞᱚᱜ ᱪᱮ ᱯᱟᱲᱦᱟᱣ ᱞᱟᱹᱜᱤᱫ ᱛᱟᱦᱮᱱ ᱨᱮᱭᱟᱜ ᱦᱚᱸ ᱛᱟᱠᱚ ᱚᱱᱠᱟ ᱵᱮᱥ ᱵᱟᱛᱟ ᱵᱚᱨᱚᱱ ᱨᱮ ᱵᱟᱝ ᱠᱚ ᱛᱟᱦᱮᱱ ᱠᱟᱱᱟ ᱚᱱᱟ ᱠᱚ ᱦᱚᱸ ᱟᱹᱰᱤ ᱪᱮᱞᱮᱧᱡᱽ ᱞᱮᱠᱟᱛᱮ ᱟᱠᱚ ᱥᱟᱢᱟᱝ ᱨᱮ ᱟᱱᱟᱴ ᱡᱟᱱᱟᱢᱚᱜ ᱠᱟᱱᱟ ᱟᱫᱚ ᱱᱚᱣᱟ ᱠᱚ ᱞᱟᱹᱜᱤᱫ ᱛᱮ ᱫᱚ ᱢᱮᱱ ᱜᱟᱱᱚᱜᱼᱟ ᱯᱟᱹᱴᱷᱩᱣᱟᱹ ᱜᱤᱫᱽᱨᱟᱹ ᱠᱚ ᱡᱮᱢᱚᱱ ᱡᱮ ᱩᱱᱠᱩ ᱫᱚ ᱚᱱᱠᱟᱱ ᱵᱟᱛᱟ ᱵᱚᱨᱚᱱ ᱨᱮᱠᱚ ᱛᱟᱦᱮᱱ ᱠᱷᱟᱱ ᱟᱨ ᱚᱱᱠᱟᱱ ᱴᱷᱟᱶ ᱨᱮᱠᱚ ᱛᱟᱦᱮᱱ ᱠᱷᱟᱱ ᱢᱟᱱᱮ ᱥᱮᱪᱮᱫ ᱞᱟᱹᱜᱤᱫ ᱛᱮ ᱠᱤᱪᱷᱩ ᱚᱥᱩᱵᱤᱫᱟ ᱵᱟᱭ ᱦᱩᱭᱩᱜᱼᱟ ᱟᱨ ᱱᱚᱰᱮᱢᱟ ᱚᱱᱠᱟᱱ ᱡᱟᱭᱜᱟ ᱵᱟᱝ ᱠᱟᱱᱟ ᱡᱟᱦᱟᱸ ᱞᱮᱠᱟᱱ ᱵᱟᱛᱟ ᱵᱚᱨᱚᱱ ᱨᱮ ᱡᱟᱦᱟᱸᱭ ᱛᱟᱦᱮᱱᱟᱭ ᱚᱱᱠᱟ ᱜᱮ ᱩᱱᱤᱫᱚᱭ ᱜᱤᱫᱽᱨᱟᱹ ᱫᱚᱭ ᱥᱮᱪᱮᱫᱚᱜ ᱟᱭ ᱟᱨ ᱪᱮ ᱵᱟᱝ ᱟᱹᱠᱤᱞᱚᱜ ᱟᱭ ᱚᱱᱟ ᱞᱟᱹᱜᱤᱫ ᱛᱮ ᱱᱚᱰᱮ ᱫᱚ ᱰᱷᱮᱨ ᱛᱮᱫ ᱜᱮ ᱪᱮᱞᱮᱧᱡᱽ ᱫᱚ ᱥᱟᱢᱟᱝ ᱟᱠᱚ ᱠᱟᱱᱟ